ᱪᱮᱬᱮᱼᱪᱤᱯᱨᱩᱣᱟᱜ ᱠᱟᱛᱷᱟ ᱵᱟᱨᱮ ᱨᱮ ᱤᱧᱤᱧ ᱞᱟᱹᱭᱮᱜᱼᱟ ᱡᱮ ᱪᱮᱬᱮᱼᱪᱤᱯᱨᱩ ᱫᱚ ᱤᱧᱫᱚ ᱟᱹᱰᱤ ᱛᱮᱫ ᱜᱤᱧ ᱠᱩᱥᱤᱭᱟᱠᱚᱣᱟ ᱪᱤᱠᱟᱹᱛᱮ ᱢᱟᱨᱟᱜ ᱪᱮᱬᱮ ᱦᱚᱸ ᱟᱹᱰᱤᱧ ᱠᱩᱥᱤᱭᱟᱠᱚᱣᱟ ᱢᱟᱨᱟᱜ ᱪᱮᱬᱮ ᱪᱮᱫᱟᱜ ᱤᱧ ᱠᱩᱥᱤᱭᱟᱠᱚᱣᱟ ᱚᱱᱟ ᱨᱮᱱᱟᱜ ᱠᱟᱛᱷᱟ ᱦᱚᱧ ᱞᱟᱹᱭᱮᱜᱼᱟ ᱡᱮ ᱢᱟᱨᱟᱜ ᱪᱮᱬᱮ ᱫᱚ ᱥᱚᱢᱚᱭ ᱥᱚᱢᱚᱭ ᱨᱮ ᱮᱱᱮᱡ ᱥᱮᱨᱮᱧᱮ ᱢᱚᱱᱮᱭᱟᱠᱟᱫ ᱠᱷᱟᱱ ᱮᱱᱮᱡ ᱥᱮᱨᱮᱧᱮ ᱢᱚᱱᱮᱭᱟᱠᱟᱫ ᱠᱷᱟᱱ ᱫᱚ ᱟᱭᱟᱜ ᱤᱞ ᱯᱟᱥᱱᱟᱣ ᱠᱟᱛᱮᱫ ᱮᱱᱮᱡ ᱟᱭ ᱥᱮᱨᱮᱧᱟᱭ ᱟᱹᱰᱤ ᱨᱟᱹᱥᱠᱟᱹᱧ ᱧᱮᱞᱮᱭᱟ ᱢᱚᱱᱮ ᱜᱚᱫᱟᱹᱧ ᱠᱷᱟᱥ ᱤᱧ ᱦᱚᱸ ᱦᱩᱱᱟᱹᱝ ᱱᱚᱝᱠᱟ ᱜᱮ ᱱᱩᱭ ᱢᱟᱨᱟᱜ ᱞᱮᱠᱟ ᱜᱮ ᱤᱞᱛᱤᱧ ᱯᱟᱥᱱᱟᱜ ᱠᱷᱟᱱ ᱤᱧᱦᱚᱸ ᱱᱚᱝᱠᱟ ᱜᱤᱧ ᱮᱱᱮᱡ ᱥᱮᱨᱮᱧᱟ ᱮᱱᱠᱷᱟᱱ ᱚᱱ ᱚᱱᱟᱜᱮ ᱢᱟᱱᱮ ᱢᱟᱨᱟᱜ ᱪᱮᱬᱮ ᱫᱚ ᱟᱹᱰᱤ ᱨᱟᱹᱥᱠᱟᱹᱧ ᱧᱮᱞᱮᱭᱟ ᱟᱹᱰᱤᱧ ᱠᱩᱥᱤᱭᱟᱭᱟ ᱟᱨ ᱡᱟᱦᱟᱸ ᱞᱮᱠᱟ ᱢᱤᱴᱷᱩ ᱪᱮᱬᱮ ᱢᱤᱴᱷᱩ ᱪᱮᱬᱮ ᱫᱚ ᱟᱹᱥᱩᱞ ᱠᱟᱠᱚᱣᱟᱵᱚᱱ ᱟᱨ ᱧᱮᱞ ᱡᱚᱝ ᱛᱮᱦᱚᱸ ᱦᱟᱹᱨᱭᱟᱹᱲ ᱜᱮ ᱟᱹᱰᱤ ᱪᱮᱦᱨᱟ ᱜᱮᱠᱚ ᱧᱮᱞᱚᱜᱼᱟ ᱛᱚ ᱚᱱᱟᱛᱮ ᱪᱮᱦᱨᱟ ᱧᱮᱞ ᱤᱫᱤᱛᱮ ᱟᱨ ᱩᱱᱠᱩ ᱫᱚ ᱨᱚᱲ ᱦᱚᱸᱠᱚ ᱨᱚᱲᱟ ᱡᱟᱦᱟᱸ ᱵᱚ ᱟᱹᱥᱩᱞ ᱠᱟᱠᱚ ᱠᱷᱟᱱ ᱨᱚᱲ ᱦᱚᱸᱠᱚ ᱨᱚᱲᱟ ᱢᱟᱱᱮ ᱚᱱ ᱚᱱᱟᱛᱮ ᱩᱱᱠᱩ ᱦᱚᱸ ᱟᱰᱤᱧ ᱠᱩᱥᱤᱭᱟᱠᱚᱣᱟ ᱠᱤᱥᱱᱤ ᱪᱮᱬᱮ ᱦᱚᱸᱠᱚ ᱨᱚᱲ ᱫᱚ ᱮᱱᱠᱷᱟᱱ ᱩᱱᱠᱩ ᱦᱚᱸ ᱟᱹᱰᱤᱧ ᱠᱩᱥᱤᱭᱟᱠᱚᱣᱟ ᱟᱨ ᱮᱢᱟᱱ ᱛᱮᱢᱟᱱ ᱪᱮᱬᱮ ᱦᱚᱸ ᱢᱮᱱᱟᱜ ᱟᱠᱟᱫ ᱠᱚᱜᱮᱭᱟ ᱵᱟᱨᱚ ᱜᱚᱨᱚᱱ ᱠᱚ ᱮᱱᱠᱷᱟᱱ ᱧᱮᱞ ᱡᱚᱝ ᱛᱮ ᱢᱚᱱᱮ ᱜᱚᱫᱟᱹᱧ ᱤᱧᱦᱚᱸ ᱦᱩᱱᱟᱹᱝ ᱱᱩᱠᱩ ᱪᱮᱬᱮ ᱞᱮᱠᱟ ᱜᱤᱧ ᱩᱰᱟᱹᱣ ᱵᱟᱲᱟᱭᱟ ᱛᱤᱱᱟᱹᱜ ᱨᱟᱹᱥᱠᱟᱹ ᱵᱩᱡᱷᱟᱹᱜᱼᱟ ᱟᱨ ᱡᱟᱦᱟᱸ ᱞᱮᱠᱟ ᱱᱩᱠᱩ ᱴᱚᱭᱟ ᱪᱮᱬᱮ ᱠᱚ ᱰᱷᱤᱯᱪᱩᱭ ᱪᱮᱬᱮ ᱠᱚᱠᱚ ᱠᱷᱩᱫᱟᱹᱣ ᱠᱟᱠᱚᱣᱟ ᱩᱰᱟᱹᱣ ᱩᱰᱟᱹᱛᱮ ᱩᱱᱠᱩ ᱠᱚ ᱦᱚᱞᱚ ᱠᱚᱪᱚ ᱧᱚᱜ ᱠᱚᱣᱟ ᱮᱱᱠᱷᱟᱱ ᱩᱱᱠᱩ ᱠᱚ ᱧᱮᱞᱛᱮ ᱟᱹᱰᱤ ᱨᱟᱹᱥᱠᱟᱹᱧ ᱵᱩᱡᱷᱟᱹᱣᱟ ᱤᱧᱫᱚ ᱪᱤᱠᱟᱹᱛᱮ ᱢᱮᱱᱟᱹᱧ ᱤᱧᱦᱚᱸ ᱦᱩᱱᱟᱹᱝ ᱱᱩᱠᱩ ᱪᱮᱬᱮ ᱞᱮᱠᱟ ᱜᱤᱧ ᱛᱟᱦᱮᱱ ᱩᱰᱟᱹᱣ ᱵᱟᱲᱟᱭᱟᱹᱧ ᱟᱨ ᱚᱱ ᱚᱱᱟᱛᱮ ᱤᱧᱫᱚ ᱪᱮᱬᱮᱼᱪᱤᱯᱨᱩ ᱧᱮᱞ ᱡᱚᱝ ᱫᱚ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱟᱹᱰᱤᱧ ᱠᱩᱥᱤᱭᱟᱠᱚᱣᱟ